ᱥᱮᱪᱮᱫ ᱵᱮᱵᱚᱥᱛᱟ ᱨᱮᱱᱟᱜ ᱜᱟᱞᱢᱟᱨᱟᱣ ᱡᱮ ᱥᱮᱪᱮᱫ ᱵᱮᱵᱚᱥᱛᱟ ᱟᱵᱚᱣᱟᱜ ᱥᱟᱶᱛᱟᱨᱮ ᱢᱮᱱᱟᱜ ᱟᱠᱟᱫᱟ ᱯᱨᱚᱛᱷᱚᱢ ᱥᱛᱚᱨ ᱨᱮᱫᱚ ᱯᱨᱟᱭᱢᱟᱨᱤ ᱥᱛᱚᱨ ᱨᱮᱵᱚᱱ ᱤᱫᱤᱭᱮᱫ ᱠᱚᱣᱟ ᱵᱚᱨᱱᱚ ᱵᱷᱮᱫᱽᱼᱟᱠᱚ ᱡᱮ ᱱᱚᱣᱟ ᱵᱚᱨᱱᱚᱫᱚ ᱱᱚᱣᱟ ᱠᱟᱱᱟ ᱱᱚᱣᱟ ᱵᱚᱨᱱᱚᱫᱚ ᱱᱚᱣᱟ ᱠᱟᱱᱟ ᱢᱤᱼᱢᱤᱫ ᱜᱚᱴᱟᱝ ᱵᱚᱨᱱᱚ ᱨᱮᱱᱟᱜ ᱧᱩᱛᱩᱢ ᱢᱮᱱᱟᱜᱼᱟ ᱱᱚᱜᱼᱚ ᱱᱚᱣᱟᱠᱚ ᱵᱚᱨᱱᱚ ᱵᱷᱮᱫᱽ ᱡᱟᱛᱷᱮ ᱠᱚ ᱥᱮᱬᱟ ᱫᱟᱲᱮᱭᱟᱜ ᱚᱱᱟ ᱞᱟᱹᱜᱤᱫᱛᱮ ᱯᱨᱟᱭᱢᱟᱨᱤ ᱥᱛᱚᱨ ᱨᱮᱵᱚᱱ ᱠᱩᱞᱮᱫ ᱠᱚᱣᱟ ᱢᱮᱱᱠᱷᱟᱱ ᱟᱵᱚᱨᱮᱱ ᱡᱟᱦᱟᱸᱭ ᱱᱩᱠᱩ ᱠᱩᱞᱮᱫ ᱠᱚᱣᱟᱵᱚᱱ ᱢᱟᱹᱭ ᱛᱟᱠᱚ ᱵᱟᱹᱵᱩ ᱛᱟᱠᱚ ᱟᱹᱰᱤ ᱮᱴᱠᱮᱴᱚᱬᱮ ᱨᱮᱠᱚ ᱯᱟᱲᱟᱜ ᱠᱟᱱᱟ ᱪᱮᱫᱟ ᱚᱱᱟ ᱟᱭᱟᱜ ᱡᱟᱱᱟᱢ ᱟᱲᱟᱝᱜᱮ ᱵᱷᱟᱹᱞᱤ ᱠᱟᱛᱮᱫ ᱵᱟᱭ ᱦᱟᱢᱮᱴ ᱫᱟᱲᱮ ᱟᱠᱟᱫᱟ ᱩᱱᱠᱩ ᱜᱤᱫᱽᱨᱟᱹ ᱥᱮᱱ ᱠᱟᱛᱮ ᱵᱟᱝᱞᱟᱛᱮ ᱟᱹᱰᱤ ᱜᱚᱴᱟᱝ ᱮᱴᱠᱮᱴᱚᱬᱮ ᱨᱮᱠᱚ ᱯᱟᱲᱟᱜ ᱠᱟᱱᱟ ᱪᱮᱫᱟᱜ ᱱᱚ ᱢᱮᱱ ᱮᱫᱟᱠᱚ ᱫᱤᱠᱩ ᱠᱚᱫᱚ ᱢᱟᱛᱨᱤ ᱵᱷᱟᱥᱟᱫᱚ ᱢᱟᱛᱨᱤ ᱫᱩᱜᱽᱫᱷᱚ ᱡᱟᱱᱟᱢ ᱟᱲᱟᱝᱫᱚ ᱛᱳᱣᱟ ᱫᱟᱦᱮ ᱞᱮᱠᱟ ᱜᱚᱜᱚᱣᱟᱜ ᱡᱟᱦᱟᱸ ᱛᱳᱣᱟ ᱫᱟᱦᱮ ᱞᱮᱠᱟᱜᱮ ᱮᱠᱟᱞ ᱜᱚᱜᱚᱣᱟᱜ ᱟᱲᱟᱝᱛᱮ ᱡᱩᱫᱤ ᱩᱱᱤᱭᱮ ᱪᱮᱫ ᱫᱟᱲᱮᱭᱟᱜᱼᱟ ᱚᱞᱚᱜ ᱯᱟᱲᱦᱟᱜ ᱛᱟᱦᱚᱞᱮ ᱠᱷᱟᱱᱫᱚ ᱦᱟᱱᱟᱠᱚ ᱟᱨᱚ ᱪᱟᱬᱛᱮᱭ ᱦᱟᱞᱟᱝ ᱫᱟᱲᱮᱭᱟᱜᱼᱟ ᱡᱮ ᱵᱟᱝᱞᱟ ᱢᱤᱰᱤᱭᱟᱢᱠᱚ ᱥᱮ ᱤᱝᱨᱮᱡᱤᱠᱚ ᱟᱭᱟᱜ ᱟᱭᱟᱜ ᱡᱟᱱᱟᱢ ᱟᱲᱟᱝ ᱡᱩᱫᱤᱭ ᱟᱭᱚᱛᱛᱚ ᱫᱟᱲᱮᱭᱟᱜᱼᱟ ᱢᱮᱱᱠᱷᱟᱱ ᱦᱟᱱᱟᱠᱚ ᱢᱟ ᱟᱨᱚ ᱪᱟᱬ ᱪᱟᱬᱮ ᱪᱮᱫᱟ ᱥᱮᱨᱚᱠᱚᱢ ᱡᱟᱱᱟᱢ ᱟᱲᱟᱝᱛᱮ ᱚᱞᱚᱜ ᱯᱟᱲᱦᱟᱣ ᱥᱮᱬᱟ ᱞᱮᱠᱷᱟᱱ ᱫᱚ ᱵᱟᱹᱠᱤ ᱟᱲᱟᱝ ᱠᱚᱫᱚ ᱩᱱᱤ ᱟᱨᱦᱚᱸᱭ ᱥᱮᱬᱟ ᱫᱟᱲᱮᱭᱟᱜᱼᱟ ᱢᱩᱞ ᱠᱟᱛᱷᱟᱫᱚ ᱦᱩᱭᱩᱜ ᱠᱟᱱᱟ ᱡᱟᱱᱟᱢ ᱟᱲᱟᱝᱛᱮᱜᱮ ᱚᱞᱚᱜ ᱯᱟᱲᱦᱟᱣᱫᱚ ᱥᱮᱬᱟ ᱫᱚᱨᱠᱟᱨ ᱠᱟᱱᱟ ᱡᱮᱦᱮᱛᱩ ᱟᱵᱚᱣᱟᱜ ᱱᱤᱛᱚᱜ ᱫᱚ ᱟᱵᱚᱣᱟᱜ ᱡᱟᱦᱟᱸ ᱯᱟᱹᱨᱥᱤ ᱡᱟᱱᱟᱢ ᱯᱟᱹᱨᱥᱤᱛᱮ ᱡᱟᱦᱟᱸᱵᱚᱱ ᱱᱤᱛᱚᱜᱵᱚᱱ ᱚᱞᱚᱜ ᱯᱟᱲᱦᱟᱣ ᱵᱚᱱ ᱥᱮᱬᱟᱵᱚᱱ ᱪᱮᱥᱴᱟᱭᱮᱫᱟ ᱱᱚᱜᱼᱚ ᱱᱚᱣᱟᱜᱮ ᱜᱩᱨᱩᱛᱛᱚᱯᱩᱱᱱᱚ ᱞᱟᱦᱟᱛᱮ ᱫᱤᱥᱚᱢᱨᱮᱱ ᱡᱟᱦᱟᱸ ᱛᱤᱱᱟᱹᱜ ᱜᱚᱼᱵᱟᱵᱟ ᱢᱮᱱᱟᱜ ᱵᱚᱱᱟ ᱥᱮ ᱵᱚᱭᱦᱟ ᱢᱤᱥᱤ ᱢᱮᱱᱟᱜᱵᱚ ᱜᱤᱫᱟᱹᱨ ᱯᱤᱫᱟᱹᱨ ᱫᱚ ᱚᱞᱚᱜ ᱯᱟᱲᱦᱟᱣ ᱯᱟᱥᱴᱟ ᱥᱮᱱᱠᱷᱚᱱ ᱡᱟᱱᱟᱢ ᱟᱲᱟᱝᱛᱮᱜᱮ ᱚᱞᱚᱜ ᱯᱟᱲᱦᱟᱣᱵᱚᱱ ᱥᱮᱬᱟ ᱚᱪᱚᱠᱚᱢᱟ ᱟᱨ ᱚᱱᱟ ᱛᱟᱭᱚᱢ ᱚᱱᱟᱠᱷᱚᱱ ᱢᱟᱫᱽᱫᱷᱚᱢᱤᱠ ᱨᱮᱵᱚᱱ ᱤᱫᱤ ᱠᱚᱣᱟ ᱯᱨᱟᱭᱢᱟᱨᱤ ᱥᱛᱚᱨ ᱠᱷᱚᱱ ᱦᱟᱭᱥᱠᱩᱞ ᱦᱟᱭᱥᱠᱩᱞ ᱠᱷᱚᱱ ᱠᱚᱞᱮᱡᱽ ᱱᱚᱜᱼᱚ ᱱᱚᱝᱠᱟ ᱵᱷᱟᱵᱽᱛᱮ ᱡᱟᱛᱮ ᱠᱚ ᱚᱞᱚᱜ ᱯᱟᱲᱦᱟᱜ ᱠᱚ ᱥᱮᱬᱟ ᱫᱟᱲᱮᱭᱟᱜ ᱱᱚᱣᱟᱜᱮ ᱤᱧ ᱟᱥᱼᱤᱧ ᱫᱚᱦᱚᱭᱮᱫᱟ ᱫᱤᱥᱚᱢᱨᱮᱱ ᱡᱟᱦᱟᱸ ᱛᱤᱱᱟᱹᱜ ᱢᱟᱹᱱᱢᱤᱠᱚᱯᱮ ᱱᱚᱣᱟ ᱟᱲᱟᱝᱯᱮ ᱟᱸᱡᱚᱢᱮᱫ ᱛᱟᱵᱚᱱᱟ ᱡᱟᱛᱮ ᱱᱚᱣᱟ ᱡᱚᱛᱚᱦᱚᱲ ᱛᱮᱵᱚᱱ ᱡᱤᱭᱟᱹᱣ ᱫᱚᱦᱚᱭᱢᱟ ᱟᱵᱚᱣᱟᱜ ᱥᱟᱶᱛᱟᱨᱮ ᱡᱟᱛᱮ ᱱᱚᱣᱟ ᱦᱟᱨᱟᱵᱩᱨᱩᱜ ᱢᱟ ᱱᱚᱣᱟᱜᱮ ᱤᱧᱫᱩᱧ ᱟᱥᱚᱜ ᱠᱟᱱᱟ